ᱟᱞᱮ ᱫᱚ ᱟᱹᱰᱤ ᱫᱤᱱ ᱫᱚ ᱥᱴᱳᱵᱷ ᱛᱟᱦᱮᱸ ᱠᱟᱱ ᱛᱟᱞᱮᱭᱟ ᱟᱨ ᱚᱱᱟ ᱥᱴᱳᱵᱷ ᱫᱚ ᱠᱮᱨᱟᱥᱤᱱ ᱛᱮᱞᱮ ᱪᱟᱞᱟᱣᱮᱫ ᱠᱟᱱ ᱛᱟᱦᱮᱱᱟ ᱟᱨ ᱩᱱ ᱡᱚᱠᱷᱚᱱ ᱫᱚ ᱠᱮᱨᱟᱥᱤᱱ ᱛᱮᱞ ᱦᱚᱸ ᱧᱟᱢᱚᱜ ᱠᱟᱱ ᱛᱟᱦᱮᱱᱟ ᱟᱨ ᱫᱚᱨ ᱦᱚᱸ ᱠᱚᱢ ᱜᱮ ᱛᱟᱦᱮᱸ ᱠᱟᱱᱟ ᱚᱱᱟᱛᱮ ᱚᱱᱟ ᱛᱮᱜᱮᱞᱮ ᱫᱟᱠᱟ ᱩᱛᱩᱭᱮᱫ ᱛᱟᱦᱮᱱᱟ ᱚᱱᱟ ᱫᱟᱠᱟ ᱩᱛᱩ ᱪᱚᱸᱫᱟ ᱠᱟᱛᱮᱫ ᱡᱟᱦᱟᱱᱟᱜ ᱦᱚᱸᱢ ᱠᱟᱹᱢᱤ ᱫᱟᱲᱮᱭᱟᱜᱼᱟ ᱢᱟᱱᱞᱤᱭᱟ ᱡᱮ ᱫᱟᱠᱟᱢ ᱪᱚᱸᱫᱟ ᱠᱮᱫᱟ ᱦᱟᱱᱛᱮ ᱡᱚᱜ ᱡᱚᱜ ᱜᱤᱰᱤ ᱡᱚᱜ ᱨᱟᱪᱟ ᱵᱟᱢ ᱥᱟᱹᱛ ᱟᱠᱟᱫ ᱠᱷᱟᱱ ᱪᱚᱸᱫᱟ ᱠᱟᱜ ᱢᱮ ᱟᱨ ᱯᱨᱚᱦᱮᱠ ᱨᱮ ᱧᱮᱞᱟᱜ ᱢᱮ ᱚᱱᱟᱛᱮ ᱚᱱᱟᱧ ᱠᱩᱥᱤᱭᱟᱜ ᱠᱟᱱᱟ ᱟᱨ ᱯᱮᱲᱟ ᱯᱨᱚᱵᱷᱩ ᱠᱚ ᱦᱮᱡ ᱞᱮᱱᱠᱷᱟᱱ ᱦᱚᱸ ᱱᱚᱣᱟ ᱥᱴᱳᱵᱷ ᱪᱟᱹᱞᱩ ᱠᱟᱜ ᱢᱮ ᱪᱟ ᱠᱚ ᱪᱚᱸᱫᱟ ᱠᱟᱜ ᱢᱮ ᱟᱨ ᱯᱮᱲᱟ ᱥᱚᱸᱜᱮ ᱦᱚᱸ ᱜᱚᱞᱯᱷᱚᱭ ᱢᱮ ᱜᱚᱞᱯᱷᱚᱭ ᱢᱮ ᱚᱱᱟᱛᱮ ᱚᱱᱟᱫᱚ ᱟᱹᱰᱤ ᱢᱚᱡᱽ ᱛᱟᱦᱮᱸ ᱠᱟᱱᱟ ᱟᱨ ᱱᱚᱣᱟ ᱥᱟᱦᱟᱱ ᱠᱚᱢ ᱴᱷᱮᱠᱟᱣ ᱵᱟᱲᱟᱭ ᱠᱷᱟᱱ ᱢᱟ ᱚᱱᱟ ᱥᱮᱸᱜᱮᱞᱮᱢ ᱴᱷᱮᱠᱟᱣ ᱵᱟᱲᱟᱭ ᱠᱷᱟᱱ ᱢᱟ ᱚᱱᱟ ᱜᱮᱢ ᱴᱷᱮᱠᱟᱣ ᱯᱮᱲᱟ ᱥᱚᱸᱜᱮ ᱪᱤᱠᱟᱹ ᱛᱮᱢ ᱜᱚᱞᱯᱷᱚ ᱫᱟᱲᱮᱭᱟᱜᱼᱟ ᱟᱫᱚ ᱚᱱᱟᱛᱮ ᱚᱱᱟᱫᱚ ᱟᱹᱰᱤ ᱟᱣᱥᱟᱱ ᱜᱮ ᱛᱟᱦᱮᱸ ᱠᱟᱱᱟ ᱫᱟᱠᱟ ᱩᱛᱩ ᱪᱚᱸᱫᱟ ᱠᱟᱜ ᱢᱮ ᱨᱚᱲ ᱞᱮᱠᱟ ᱦᱩᱭᱩᱜᱼᱟ ᱪᱟ ᱪᱚᱱᱫᱟ ᱠᱟᱜ ᱢᱮ ᱚᱱᱟ ᱦᱚᱸ ᱯᱮᱲᱟ ᱠᱚ ᱦᱮᱡ ᱟᱠᱟᱱ ᱠᱷᱟᱡ ᱵᱟᱭ ᱵᱩᱡᱽ ᱢᱮᱭᱟ ᱡᱮ ᱱᱩᱭ ᱛᱤᱨᱮ ᱪᱟᱭ ᱞᱚᱞᱚ ᱜᱚᱫ ᱠᱮᱫᱟ ᱚᱱᱟ ᱵᱟᱭ ᱵᱩᱡᱽ ᱫᱟᱲᱮᱭᱟᱜᱼᱟ ᱟᱨ ᱥᱟᱦᱟᱱ ᱛᱮᱫᱚ ᱮᱱᱛᱮᱫ ᱚᱱᱟᱫᱚ ᱥᱚᱢᱚᱭᱮ ᱦᱟᱛᱟᱣᱟ ᱦᱤᱡᱩᱜ ᱟᱨ ᱯᱮᱲᱟ ᱫᱟᱜ ᱮᱢ ᱛᱟᱝ ᱟᱭᱟ ᱥᱮᱸᱜᱮᱞ ᱮᱢ ᱡᱩᱞᱟ ᱛᱚᱵᱮ ᱥᱮ ᱪᱟᱢ ᱞᱚᱞᱚᱭᱟ ᱟᱨ ᱚᱱᱟ ᱥᱴᱳᱵᱷ ᱨᱮᱫᱚ ᱪᱮᱫ ᱩᱱᱤ ᱦᱮᱡ ᱮᱱᱟᱭ ᱯᱮᱲᱟᱭ ᱦᱮᱡ ᱮᱱᱟ ᱫᱟᱜ ᱟᱛᱟᱝ ᱠᱟᱛᱮᱫ ᱮᱢ ᱰᱚᱵᱚᱜ ᱡᱚᱦᱟᱨ ᱟᱫᱮᱭᱟ ᱚᱱᱟ ᱥᱮᱸᱜᱮᱞ ᱚᱱᱟ ᱥᱴᱳᱵᱷ ᱮᱢ ᱪᱟᱹᱞᱩ ᱠᱮᱫᱟ ᱟᱨ ᱥᱴᱳᱵᱷ ᱪᱟᱹᱞᱩ ᱠᱟᱛᱮᱫ ᱮᱢ ᱪᱚᱸᱫᱟ ᱠᱮᱫᱟᱢ ᱟᱨ ᱩᱱᱤ ᱥᱚᱸᱜᱮᱜ ᱮᱢ ᱜᱚᱞᱯᱷᱚ ᱫᱟᱲᱮᱭᱟᱜᱼᱟ ᱜᱚᱞᱯᱷᱚ ᱥᱟᱹᱛ ᱵᱟᱲᱟᱭ ᱛᱮᱜᱮ ᱪᱟ ᱦᱚᱸ ᱤᱥᱤᱱᱚᱜᱼᱟ ᱟᱨ ᱪᱟ ᱤᱥᱤᱱ ᱞᱮᱱᱠᱷᱟᱱ ᱢᱟ ᱛᱟᱭᱚᱢ ᱛᱮ ᱮᱢᱟᱭ ᱢᱮ ᱚᱱᱟᱛᱮ ᱚᱱᱟ ᱨᱮᱭᱟᱜ ᱫᱚ ᱚᱱᱟᱫᱚ ᱠᱟᱡᱟᱠ ᱤᱧ ᱠᱩᱥᱤᱭᱟᱜ ᱠᱟᱱ ᱛᱟᱦᱮᱱᱟ ᱟᱨ ᱚᱱᱟᱫᱚ ᱵᱚᱞᱮ ᱡᱚᱛᱚ ᱠᱟᱹᱢᱤ ᱵᱚᱞᱮ ᱥᱟᱹᱛᱚᱜ ᱠᱟᱱ ᱛᱟᱦᱮᱱᱟ ᱚᱱᱟᱛᱮ ᱚᱱᱟᱜᱤᱧ ᱠᱩᱥᱤᱭᱟᱜ ᱠᱟᱱ ᱛᱟᱦᱮᱱᱟ